ᱪᱮᱫ ᱯᱤᱴᱷᱟᱹ ᱦᱮᱬᱮᱢᱟ ᱜᱩᱲ ᱯᱤᱴᱷᱟᱹ ᱡᱷᱤᱞᱯᱤ ᱢᱟᱞᱯᱩᱣᱟᱹ ᱟᱨ ᱪᱤᱱᱤ ᱯᱤᱴᱷᱟᱹ ᱚᱱᱟ ᱠᱚ ᱦᱮᱬᱮᱢᱟ ᱡᱚᱛᱚᱣᱟᱜ ᱜᱮ ᱦᱮᱬᱮᱢᱟ ᱟᱨ ᱥᱮᱣ ᱠᱚ ᱵᱩᱫᱤᱭᱟᱹ ᱠᱚ ᱚᱱᱟ ᱠᱚ ᱦᱮᱬᱮᱢᱟ ᱦᱮᱬᱮᱢᱟᱜ ᱫᱚ ᱚᱱᱮ ᱛᱚ